ᱦᱮᱞᱳ ᱟᱢᱫᱚ ᱜᱟᱹᱰᱤ ᱢᱟᱹᱞᱤᱠ ᱠᱟᱱᱟᱢ ᱦᱚᱞᱟ ᱜᱮ ᱟᱢᱟᱜ ᱜᱟᱹᱰᱤ ᱵᱷᱟᱲᱟ ᱞᱮᱱᱟ ᱟᱞᱮ ᱛᱮᱦᱮᱧ ᱵᱷᱳᱨ ᱨᱮ ᱫᱤᱥᱚᱢ ᱥᱟᱸᱜᱷᱟᱨ ᱯᱮᱲᱟ ᱴᱷᱮᱱ ᱞᱮ ᱪᱟᱞᱟᱣ ᱠᱚᱜᱼᱟ ᱢᱮᱱᱠᱷᱟᱱ ᱵᱷᱳᱨ ᱯᱟᱨᱚᱢ ᱱᱟ ᱱᱤᱛᱚᱜ ᱵᱮᱲᱟᱭ ᱨᱟᱠᱟᱵᱱᱟ ᱮᱱᱦᱚᱸ ᱜᱟᱹᱰᱤ ᱵᱟᱝ ᱥᱮᱴᱮᱨ ᱞᱮᱱᱟ ᱰᱨᱟᱭᱵᱷᱟᱨ ᱴᱷᱮᱡ ᱯᱷᱳᱱ ᱯᱷᱳᱱ ᱛᱮ ᱞᱟᱸᱜᱟᱭᱱᱟ ᱮᱱᱦᱚᱸ ᱯᱷᱳᱱ ᱜᱮ ᱵᱟᱭ ᱨᱤᱥᱤᱵᱷᱫᱟ ᱯᱷᱳᱱ ᱛᱮᱜᱮ ᱵᱟᱭ ᱧᱟᱢᱚᱜ ᱠᱟᱱᱟ ᱟᱨ ᱱᱚᱛᱮ ᱵᱷᱟᱲᱟ ᱦᱚᱸ ᱮᱢ ᱦᱩᱭ ᱠᱟᱱᱟ ᱛᱚ ᱱᱚᱣᱟᱠᱤ ᱰᱨᱟᱭᱵᱷᱟᱨ ᱥᱮ ᱟᱯᱮ ᱢᱟᱹᱞᱤᱠ ᱠᱚᱣᱟᱜ ᱩᱪᱤᱫ ᱠᱟᱱᱟ ᱟᱞᱮ ᱡᱟᱦᱟᱸ ᱞᱮᱠᱟ ᱛᱮᱜᱮ ᱪᱟᱞᱟᱜ ᱛᱮᱜᱮ ᱦᱩᱭᱩᱜᱼᱟ ᱟᱨ ᱢᱟᱹᱞᱤᱠ ᱦᱚᱭᱮᱢ ᱢᱮᱱ ᱢᱮᱛᱟᱢ ᱠᱟᱱᱟ ᱜᱟᱹᱰᱤ ᱩᱥᱟᱹᱨᱟ ᱱᱚᱰᱮᱢ ᱵᱷᱮᱡᱟᱭᱟ ᱟᱨ ᱟᱞᱮ ᱪᱟᱞᱟᱜ ᱛᱮᱜᱮ ᱞᱟᱹᱠᱛᱤ ᱠᱟᱱᱟ ᱟᱨ ᱟᱞᱮ ᱠᱚᱭᱚᱜ ᱫᱟᱨᱟᱢ ᱨᱮ ᱚᱸᱰᱮ ᱯᱮᱲᱟ ᱠᱚ ᱢᱮᱱᱟᱜ ᱠᱚᱣᱟ ᱚᱱᱟᱛᱮ ᱡᱟᱦᱟᱸ ᱞᱮᱠᱟ ᱛᱮᱜᱮ ᱜᱟᱹᱰᱤ ᱫᱚ ᱥᱮᱴᱮᱨ ᱟᱞᱮ ᱢᱮ